ᱵᱚᱞ ᱮᱱᱮᱡ ᱫᱚ ᱤᱧᱫᱩᱧ ᱧᱮᱞ ᱜᱮᱭᱟ ᱟᱨ ᱴᱤᱵᱷᱤ ᱠᱚᱨᱮᱦᱚᱸᱧ ᱧᱮᱞ ᱜᱮᱭᱟ ᱵᱚᱞ ᱮᱱᱮᱡ ᱟᱨ ᱤᱭᱩᱴᱩᱵᱽ ᱠᱚᱨᱮᱦᱚᱸ ᱟᱨ ᱯᱷᱳᱱ ᱠᱚᱨᱮᱦᱚᱸ ᱟᱨ ᱡᱟᱦᱟᱸ ᱠᱚᱨᱮ ᱵᱚᱞ ᱮᱱᱮᱞ ᱯᱷᱟᱱᱥᱚᱱ ᱦᱩᱭᱩᱜᱼᱟ ᱚᱱᱟ ᱠᱚᱨᱮ ᱡᱚᱴᱟᱣ ᱥᱟᱣ ᱥᱮᱱ ᱠᱟᱛᱮᱞᱮ ᱧᱮᱞ ᱜᱮᱭᱟ ᱵᱚᱞ ᱮᱱᱮᱡ ᱟᱨ ᱵᱚᱞ ᱮᱱᱮᱡ ᱫᱚ ᱟᱹᱰᱤ ᱨᱟᱹᱥᱠᱟᱹ ᱜᱮᱛᱤᱧ ᱛᱟᱦᱮᱸ ᱠᱚᱜᱼᱟ ᱧᱮᱞ ᱨᱮ ᱢᱟᱱᱮ ᱟᱹᱰᱤ ᱨᱟᱹᱥᱠᱟᱹᱜᱮ ᱵᱩᱡᱷᱟᱹᱜᱼᱟ ᱵᱚᱞ ᱮᱱᱮᱡ ᱧᱮᱞ ᱪᱤᱠᱟᱹᱛᱮ ᱯᱞᱮᱭᱟᱨ ᱠᱚ ᱮᱱᱮᱡᱟ ᱟᱯᱱᱟᱨᱟᱜ ᱧᱮᱞ ᱡᱚᱝ ᱛᱤ ᱠᱚᱢ ᱛᱷᱟᱭᱳ ᱵᱟᱲᱟ ᱜᱚᱫᱟ ᱨᱟᱹᱥᱠᱟᱹᱛᱮ